ᱤᱧ ᱫᱚᱹᱧ ᱢᱚᱱᱮᱭᱟ ᱠᱷᱮᱞᱳᱰ ᱩᱛᱱᱟᱹᱣ ᱞᱟᱹᱜᱤᱫ ᱥᱚᱨᱠᱟᱨᱟᱜ ᱩᱫᱽᱫᱟᱹᱜ ᱛᱟᱦᱮᱱ ᱢᱟ ᱟᱨ ᱠᱟᱹᱣᱰᱤ ᱠᱷᱚᱨᱚᱪ ᱮᱢ ᱦᱚᱭ ᱮᱢ ᱢᱟ ᱪᱮᱫᱟᱜ ᱥᱮ ᱢᱤᱫᱴᱮᱱ ᱠᱷᱮᱞᱳᱰ ᱥᱟᱯᱲᱟᱣ ᱞᱟᱹᱜᱤᱫ ᱠᱟᱹᱣᱰᱤ ᱪᱷᱟᱲᱟ ᱚᱱᱟ ᱠᱷᱮᱞᱳᱰ ᱦᱚᱸ ᱵᱟᱝ ᱥᱟᱯᱲᱟᱜᱼᱟ ᱪᱮᱫᱟᱜ ᱥᱮ ᱩᱱᱠᱩ ᱡᱚᱢ ᱧᱩ ᱟᱨ ᱩᱱᱠᱩᱭᱟᱜ ᱱᱟᱯᱟᱭ ᱵᱮᱵᱚᱥᱛᱟ ᱛᱟᱦᱮᱸ ᱞᱟᱹᱜᱤᱫ ᱠᱟᱹᱣᱰᱤ ᱞᱟᱜᱟᱜᱼᱟ ᱟᱨ ᱛᱟᱪᱷᱟᱲᱟ ᱩᱱᱠᱩ ᱥᱤᱨᱯᱟᱹ ᱮᱢᱚᱜ ᱞᱟᱹᱜᱤᱫ ᱦᱚᱸ ᱠᱟᱹᱣᱰᱤ ᱞᱟᱜᱟᱜᱼᱟ ᱟᱨ ᱩᱱᱠᱩ ᱰᱟᱠᱛᱟᱨ ᱵᱟᱡᱟᱣ ᱞᱮᱱ ᱠᱷᱚᱡ ᱠᱚ ᱰᱟᱠᱴᱟᱨᱟᱜ ᱠᱷᱚᱨᱚᱪ ᱪᱤᱠᱤᱥᱟ ᱞᱟᱹᱜᱤᱫ ᱠᱟᱹᱣᱰᱤ ᱦᱚᱸ ᱞᱟᱜᱟᱜᱼᱟ ᱟᱨ ᱤᱧ ᱫᱚ ᱱᱚᱣᱟ ᱫᱟᱣ ᱧᱟᱢ ᱠᱟᱛᱮᱫ ᱛᱚᱹᱧ ᱢᱮᱱᱟ ᱡᱮ ᱵᱷᱟᱨᱚᱛ ᱨᱮᱱ ᱡᱚᱛᱚ ᱠᱷᱮᱞᱳᱰ ᱜᱮ ᱞᱟᱹᱜᱤᱫ ᱱᱟᱯᱟᱭ ᱵᱮᱵᱚᱥᱛᱟ ᱛᱟᱦᱮᱱ ᱢᱟ ᱡᱚᱢᱧᱩ ᱨᱮᱭᱟᱜ ᱟᱨ ᱩᱱᱠᱩ ᱵᱟᱡᱟᱣ ᱞᱮᱱᱠᱷᱟᱡ ᱰᱟᱠᱛᱟᱨᱟᱜ ᱪᱤᱠᱤᱥᱟ ᱨᱮᱭᱟᱜ ᱱᱟᱯᱟᱭ ᱵᱮᱵᱚᱥᱛᱟ ᱛᱟᱦᱮᱱ ᱢᱟ ᱟᱨ ᱡᱟᱦᱟᱭ ᱜᱤᱫᱽᱨᱟᱹ ᱵᱷᱟᱜᱮᱭ ᱠᱷᱮᱞᱳᱰᱚᱜᱼᱟ ᱩᱱᱤ ᱜᱤᱫᱽᱨᱟᱹ ᱥᱚᱨᱠᱟᱨᱟᱜ ᱫᱟᱹᱭᱤᱛᱚ ᱛᱟᱦᱮᱱ ᱢᱟ ᱞᱟᱦᱟ ᱥᱮᱡ ᱩᱫᱽᱫᱚᱠ ᱪᱟᱞᱟᱜ ᱞᱟᱹᱜᱤᱫ